ᱥᱟᱱᱛᱟᱲᱤ ᱯᱟᱹᱨᱥᱤ ᱨᱮᱱᱟᱜ ᱱᱟᱜᱟᱢ ᱞᱟᱹᱭ ᱢᱟᱬᱟᱝ ᱨᱮᱫᱚ ᱱᱚᱣᱟ ᱜᱮ ᱞᱟᱹᱭ ᱜᱟᱱᱚᱜᱼᱟ ᱡᱮ ᱥᱟᱱᱛᱟᱲᱤ ᱯᱟᱹᱨᱥᱤ ᱫᱚ ᱚᱥᱴᱨᱤᱠ ᱜᱷᱟᱨᱚᱸᱡᱽ ᱨᱮᱱᱟᱜ ᱯᱟᱹᱨᱥᱤ ᱠᱟᱱᱟ ᱟᱨ ᱚᱱᱟ ᱯᱟᱹᱨᱥᱤ ᱨᱮᱱᱟᱜ ᱜᱮ ᱢᱤᱫ ᱪᱟᱸᱜᱟ ᱦᱟᱹᱴᱤᱧ ᱫᱚ ᱦᱩᱭᱩᱜ ᱠᱟᱱᱟ ᱢᱩᱱᱰᱟ ᱯᱟᱹᱨᱥᱤ ᱟᱨ ᱚᱱᱟ ᱨᱮᱱᱟᱜ ᱢᱩᱱᱰᱟ ᱯᱟᱹᱨᱥᱤ ᱨᱮᱱᱟᱜ ᱪᱟᱸᱜᱟ ᱦᱟᱹᱴᱤᱧ ᱦᱩᱭᱩᱜ ᱠᱟᱱᱟ ᱟᱵᱚᱣᱟᱜ ᱱᱚᱣᱟ ᱥᱟᱱᱛᱟᱲᱤ ᱯᱟᱹᱨᱥᱤ ᱛᱚ ᱱᱚᱣᱟ ᱨᱮᱱᱟᱜ ᱩᱛᱱᱟᱹᱣ ᱟᱨ ᱦᱟᱨᱟ ᱨᱮᱫᱚ ᱞᱟᱹᱭ ᱞᱮᱠᱷᱟᱱ ᱞᱟᱹᱭ ᱜᱟᱱᱚᱜᱼᱟ ᱡᱮ ᱟᱵᱚᱣᱟᱜ ᱯᱩᱭᱞᱩ ᱯᱟᱹᱨᱥᱤ ᱪᱟᱨᱪᱟᱣ ᱨᱮᱫᱚ ᱡᱷᱚᱛᱛᱚ ᱠᱷᱚᱱ ᱵᱮᱥᱤ ᱜᱚᱲᱚ ᱠᱚ ᱮᱢ ᱠᱟᱜᱼᱟ ᱤᱥᱟᱭ ᱢᱤᱥᱚᱱᱟᱨᱤ ᱠᱚ ᱩᱱᱠᱩ ᱠᱚ ᱡᱚᱠᱚᱱ ᱟᱵᱚ ᱵᱷᱟᱨᱚᱛ ᱨᱮᱠᱚ ᱦᱮᱡ ᱱᱟ ᱦᱮᱡ ᱠᱟᱛᱮᱫ ᱱᱚᱱᱰᱮ ᱡᱚᱠᱚᱱ ᱵᱮᱯᱟᱨ ᱵᱟᱱᱤᱡ ᱠᱚ ᱟᱨᱟᱢᱵᱚᱭ ᱞᱟᱹᱜᱤᱫ ᱩᱱ ᱚᱠᱛᱚ ᱡᱚᱠᱷᱚᱱ ᱟᱨ ᱢᱤᱫ ᱦᱚᱲ ᱥᱟᱣ ᱨᱚᱲ ᱦᱩᱭᱩᱜᱼᱟ ᱛᱚ ᱟᱵᱚᱣᱟᱜ ᱨᱚᱲ ᱵᱟᱠᱚ ᱵᱩᱡᱽ ᱫᱟᱲᱮᱭᱟᱜ ᱠᱟᱱᱟ ᱟᱹᱰᱤ ᱦᱚᱲ ᱨᱮ ᱮᱸᱴᱠᱮᱴᱚᱬᱮ ᱠᱚ ᱵᱩᱡᱷᱟᱹᱣᱮᱫ ᱛᱟᱦᱮᱱᱟ ᱚᱱᱟ ᱛᱮ ᱟᱵᱚᱣᱟᱜ ᱨᱚᱲ ᱠᱚ ᱥᱮᱬᱟ ᱞᱮᱫᱟ ᱟᱵᱚᱣᱟᱜ ᱨᱚᱲ ᱚᱱᱟ ᱥᱮᱬᱟ ᱠᱟᱛᱮ ᱩᱱᱠᱩ ᱟᱵᱚᱣᱟᱜ ᱨᱚᱲ ᱨᱮᱱᱟᱜ ᱨᱚᱢᱚᱡᱽ ᱠᱚ ᱵᱩᱡᱽ ᱞᱮᱫᱟ ᱚᱱᱟ ᱟᱵᱚᱣᱟᱜ ᱯᱟᱹᱨᱥᱤ ᱛᱤᱱᱟᱹᱜ ᱠᱮᱴᱮᱡᱟ ᱛᱤᱱᱟᱹᱜ ᱡᱤᱭᱟᱹᱲᱟ ᱛᱤᱱᱟᱹᱜ ᱡᱚᱛᱷᱟᱛᱟ ᱢᱮᱱᱛᱮ ᱱᱚᱣᱟ ᱩᱱᱠᱩ ᱠᱚ ᱵᱩᱡᱽ ᱧᱟᱢ ᱞᱮᱫᱟ ᱟᱫᱚ ᱚᱱᱟ ᱯᱚᱛᱚᱵ ᱠᱚ ᱩᱱᱠᱩ ᱡᱟᱦᱟᱸ ᱫᱮᱵᱱᱟᱜᱚᱨᱤ ᱦᱚᱨᱚᱯ ᱵᱟᱝᱠᱟᱱ ᱨᱚᱢᱟᱱ ᱦᱚᱨᱚᱯ ᱛᱮᱠᱚ ᱚᱞ ᱞᱮᱫᱟ ᱚᱱᱟ ᱠᱚ ᱯᱚᱛᱚᱵ ᱠᱚ ᱛᱟᱞᱟ ᱛᱮᱜᱮ ᱟᱵᱚᱣᱟᱜ ᱱᱚᱣᱟ ᱯᱟᱹᱨᱥᱤ ᱫᱚ ᱱᱩᱱᱟᱹᱜ ᱫᱤᱱ ᱫᱷᱟᱹᱨᱤᱡ ᱪᱟᱨᱪᱟᱣ ᱦᱮᱡ ᱞᱮᱱ ᱛᱟᱦᱮᱸ ᱠᱟᱱᱟ ᱤᱱᱟᱹ ᱛᱟᱭᱱᱚᱢ ᱩᱱᱤᱥᱥᱚ ᱯᱚᱪᱤᱥ ᱥᱟᱞ ᱨᱮ ᱯᱚᱱᱰᱤᱛ ᱨᱟᱹᱜᱩᱱᱟᱛᱷ ᱢᱩᱨᱢᱩ ᱚᱞ ᱪᱤᱠᱤ ᱟᱠᱠᱷᱚᱨᱮ ᱵᱮᱱᱟᱣ ᱠᱮᱜᱼᱟ ᱟᱨ ᱚᱱᱟ ᱥᱚᱝᱵᱤᱫᱟᱱ ᱨᱮᱱᱟᱜ ᱦᱚᱠ ᱦᱤᱛ ᱨᱮ ᱤᱨᱟᱹᱞ ᱛᱷᱚᱠ ᱨᱮ ᱥᱮᱞᱮᱫ ᱮᱱᱟ ᱤᱱᱟᱹ ᱛᱟᱭᱱᱚᱢ ᱱᱤᱛᱚᱜ ᱵᱚᱱ ᱧᱮᱞᱟᱢ ᱡᱮ ᱡᱟᱦᱟᱸ ᱞᱮᱠᱟᱱᱟᱜ ᱥᱚᱨᱠᱟᱨᱤ ᱠᱟᱹᱢᱤ ᱨᱮ ᱜᱮ ᱟᱵᱚᱣᱟᱜ ᱱᱚᱣᱟ ᱚᱞ ᱪᱤᱠᱤ ᱫᱚ ᱥᱮᱠᱮᱫ ᱟᱠᱟᱱᱟ ᱡᱮᱢᱚᱱ ᱵᱚᱱ ᱧᱮᱞᱟ ᱠᱚᱞᱮᱡᱽ ᱨᱮ ᱵᱤᱫᱽᱫᱟᱹᱜᱟᱲ ᱨᱮ ᱟᱨ ᱦᱟᱥᱯᱟᱛᱟᱞ ᱠᱚᱨᱮ ᱦᱚᱸ ᱱᱤᱛᱚᱜ ᱫᱚ ᱱᱚᱣᱟ ᱚᱞ ᱪᱤᱠᱤ ᱛᱮ ᱠᱚ ᱚᱞᱮᱜᱼᱟ ᱤᱱᱟᱹ ᱛᱟᱭᱱᱚᱢ ᱱᱚᱣᱟ ᱵᱚᱱ ᱞᱟᱹᱭ ᱫᱟᱮᱭᱟᱜᱼᱟ ᱡᱮ ᱟᱵᱚᱣᱟᱜ ᱱᱚᱣᱟ ᱡᱟᱦᱟᱸ ᱥᱚᱨᱠᱟᱨᱤ ᱯᱚᱨᱴᱟᱨ ᱠᱚ ᱢᱮᱱᱟᱜᱼᱟ ᱚᱱᱟ ᱠᱚᱨᱮᱜ ᱦᱚᱸ ᱱᱚᱣᱟ ᱚᱞ ᱪᱤᱠᱤ ᱫᱚ ᱥᱮᱞᱮᱫ ᱟᱠᱟᱱ ᱛᱟᱵᱚᱱᱟ ᱟᱨ ᱱᱚᱝᱠᱟ ᱠᱟᱛᱮ ᱜᱮ ᱟᱵᱚ ᱚᱞ ᱪᱤᱠᱤ ᱫᱚ ᱟᱨᱚ ᱞᱟᱦᱟᱸ ᱥᱮᱫ ᱞᱟᱦᱟᱸ ᱥᱮᱱᱚᱜ